ᱦᱮᱞᱳ ᱤᱧ ᱢᱮᱱᱚᱠᱟ ᱦᱟᱸᱥᱫᱟᱧ ᱞᱟᱹᱭ ᱮᱫᱟ ᱱᱚᱣᱟ ᱠᱤ ᱚᱢᱨᱤᱛᱟ ᱨᱮᱥᱴᱩᱨᱮᱱᱴ ᱠᱟᱱᱟ ᱟᱪᱪᱷᱟ ᱞᱟᱹᱭᱮᱫ ᱛᱟᱦᱮᱸ ᱠᱟᱹᱱᱟᱹᱧ ᱡᱮ ᱤᱧᱟᱹᱜ ᱠᱤᱪᱷᱩ ᱡᱚᱢᱟᱜ ᱚᱰᱟᱨ ᱛᱮᱱᱟᱜ ᱛᱟᱦᱮᱸ ᱠᱟᱱ ᱛᱤᱧᱟᱹ ᱛᱚ ᱚᱱᱟᱜᱤᱧ ᱚᱰᱟᱨ ᱠᱮᱭᱟ ᱟᱪᱪᱷᱟ ᱟᱫᱚ ᱚᱱᱟᱜᱮ ᱤᱧ ᱵᱟᱹᱧ ᱵᱩᱡ ᱫᱟᱲᱮᱭᱟᱜ ᱠᱟᱱ ᱛᱟᱦᱮᱸ ᱠᱟᱱᱟ ᱡᱮ ᱟᱯᱮ ᱱᱚᱰᱮ ᱢᱤᱫᱴᱟᱝ ᱨᱮᱥᱴᱩᱨᱮᱱᱴ ᱨᱮ ᱚᱰᱟᱨ ᱠᱚᱨᱛᱮ ᱜᱮᱞᱮ ᱟᱯᱮ ᱫᱚ ᱱᱚᱝᱠᱟ ᱯᱷᱳᱱ ᱢᱟᱫᱽᱫᱷᱚᱢ ᱛᱮᱜᱮ ᱯᱮ ᱦᱟᱛᱟᱣᱟ ᱞᱤᱥᱴ ᱠᱚ ᱢᱟᱱᱮ ᱡᱚᱢᱟᱜ ᱨᱮᱭᱟᱜ ᱞᱤᱥᱴ ᱠᱚ ᱡᱟᱦᱟᱸ ᱤᱧᱤᱧ ᱦᱟᱛᱟᱣ ᱞᱟᱹᱜᱤᱫᱚᱜ ᱠᱟᱱᱟ ᱥᱮ ᱠᱳᱱᱳ ᱮᱯᱥ ᱰᱟᱣᱩᱱᱞᱳᱰ ᱠᱟᱛᱮ ᱚᱸᱰᱮ ᱠᱷᱚᱱ ᱢᱟᱱᱮ ᱚᱰᱟᱨ ᱞᱟᱜᱟᱣ ᱤᱧᱟᱹ ᱟᱪᱪᱷᱟ ᱛᱟᱦᱞᱮ ᱮᱯᱥ ᱰᱟᱣᱩᱱᱞᱳᱰ ᱦᱩᱭᱩᱜ ᱛᱤᱧᱟᱹ ᱚ ᱟᱪᱪᱷᱟ ᱟᱪᱪᱷᱟ ᱚ ᱟᱨ ᱟᱯᱮ ᱱᱚᱰᱮ ᱪᱮᱫ ᱠᱚ ᱡᱚᱢᱟᱜ ᱧᱟᱢᱚᱜᱼᱟ ᱚᱱᱠᱟ ᱩᱸ ᱟᱪᱪᱷᱟ ᱟᱪᱪᱷᱟ ᱚ ᱦᱩᱸ ᱟᱞᱮᱭᱟᱜ ᱮᱯᱨᱤᱞ ᱨᱮ ᱢᱤᱫᱴᱤᱡ ᱵᱟᱯᱞᱟ ᱦᱮᱱᱟᱜᱼᱟ ᱛᱚ ᱚᱱᱟ ᱞᱟᱹᱜᱤᱫ ᱜᱮ ᱠᱤᱪᱷᱩ ᱪᱤᱠᱮᱱ ᱪᱚᱯ ᱤᱧ ᱦᱟᱛᱟᱣ ᱠᱮᱭᱟ ᱛᱚ ᱚᱱᱟᱜᱮ ᱚᱰᱟᱨᱤᱧ ᱞᱟᱹᱭᱮᱫ ᱠᱟᱱ ᱛᱟᱦᱮᱸᱫ ᱟᱪᱪᱷᱟ ᱴᱷᱤᱠᱜᱮᱭᱟ ᱦᱮᱸ ᱛᱟᱦᱞᱮ ᱮᱠᱪᱩᱭᱮᱞ ᱵᱮᱯᱟᱨ ᱫᱚ ᱦᱩᱭᱩᱜ ᱠᱟᱱᱟ ᱤᱧ ᱫᱚ ᱮᱢᱟᱨᱡᱮᱱᱥᱤ ᱜᱮ ᱫᱚᱨᱠᱟᱨ ᱛᱟᱹᱧ ᱛᱚ ᱢᱟᱱᱮ ᱵᱟᱯᱞᱟ ᱚᱲᱟᱜ ᱨᱮ ᱮᱭᱥᱟ ᱥᱟᱯᱷᱟ ᱴᱟᱭᱤᱢ ᱞᱮ ᱡᱚᱢ ᱞᱟᱹᱜᱤᱫ ᱟᱨᱠᱤ ᱵᱚᱞᱮ ᱢᱟᱱᱮ ᱛᱟᱨᱟᱥᱤᱧ ᱵᱮᱲᱟ ᱡᱟᱦᱟᱸ ᱴᱤᱯᱷᱤᱱ ᱠᱚ ᱮᱢᱟᱞᱮᱭᱟ ᱵᱟᱝ ᱚᱱᱟ ᱞᱮ ᱡᱚᱢ ᱞᱟᱹᱜᱤᱫ ᱦᱩᱸ ᱦᱩᱸ ᱦᱩᱸ ᱟᱪᱪᱷᱟ ᱴᱷᱤᱠᱜᱮᱭᱟ ᱴᱷᱤᱠᱜᱮᱭᱟ ᱛᱟᱦᱞᱮ ᱤᱧ ᱚᱱᱟ ᱦᱳᱣᱟᱴᱥᱮᱯ ᱨᱮ ᱰᱟᱣᱩᱱᱞᱳᱰ ᱞᱮᱜᱤᱧ ᱮᱯᱥ ᱴᱟᱜ ᱦᱟᱸᱜ ᱞᱟᱦᱟᱛᱮ ᱛᱟᱨᱯᱚᱨ ᱚᱰᱟᱨ ᱟᱯᱮ ᱠᱟᱹᱱᱟᱹᱧ ᱦᱩᱸ ᱯᱷᱩᱞ ᱮᱰᱰᱨᱮᱥ ᱠᱚᱦᱚᱸ ᱚᱸᱰᱮ ᱜᱮ ᱮᱢ ᱞᱟᱜᱟᱜᱼᱟ ᱥᱮ ᱱᱚᱰᱮ ᱯᱷᱳᱱ ᱛᱮ ᱞᱟᱹᱭ ᱦᱩᱭᱩᱜᱼᱟ ᱚᱸᱰᱮ ᱜᱮ ᱮᱢ ᱦᱩᱭᱩᱜᱼᱟ ᱛᱚ ᱟᱪᱪᱷᱟ ᱟᱪᱪᱷᱟ ᱟᱪᱪᱷᱟ ᱴᱷᱤᱠᱜᱮᱭᱟ ᱴᱷᱤᱠᱜᱮᱭᱟ ᱛᱟᱦᱞᱮ ᱤᱧ ᱚᱸᱰᱮ ᱜᱮ ᱯᱷᱩᱞ ᱮᱰᱰᱨᱮᱥ ᱤᱧ ᱮᱢᱫᱟ ᱟᱨᱤᱧ ᱚᱞᱟᱯᱮ ᱠᱟᱱᱟ ᱛᱤᱱᱟᱹᱜ ᱜᱟᱱ ᱫᱚᱨᱠᱟᱨ ᱛᱤᱧᱟᱹ ᱴᱷᱤᱠᱜᱮᱭᱟ ᱛᱟᱨᱯᱚᱨᱮᱧ ᱞᱟᱹᱭ ᱮᱫᱟ ᱦᱮᱸ ᱟᱪᱪᱷᱟ ᱴᱷᱤᱠᱜᱮᱭᱟ ᱴᱷᱤᱠᱜᱮᱭᱟ ᱛᱟᱦᱞᱮ ᱟᱹᱰᱤᱼᱟᱹᱰᱤ ᱥᱟᱨᱦᱟᱣ ᱦᱮᱸ ᱦᱮᱸ ᱴᱷᱤᱠᱜᱮᱭᱟ ᱦᱮᱸ